ᱤᱧᱟᱹᱜ ᱟᱛᱳ ᱨᱮᱫᱚ ᱟᱹᱰᱤ ᱟᱭᱢᱟ ᱞᱮᱠᱟᱱ ᱵᱮᱯᱟᱨ ᱦᱩᱭᱩᱜᱼᱟ ᱱᱚᱣᱟ ᱵᱮᱯᱟᱨ ᱫᱚ ᱱᱟᱦᱟᱜ ᱡᱩᱜᱽ ᱨᱮᱫᱚ ᱵᱟᱝᱟ ᱱᱚᱣᱟ ᱵᱮᱯᱟᱨ ᱫᱚ ᱥᱮᱫᱟᱭ ᱦᱟᱯᱲᱟᱢ ᱪᱮ ᱜᱚᱲᱚᱢ ᱦᱟᱲᱟᱢ ᱵᱤᱫᱟᱹᱞ ᱠᱷᱚᱱ ᱜᱮ ᱠᱚ ᱧᱮᱞ ᱟᱹᱜᱩᱣᱟᱠᱟᱫᱟ ᱟᱨ ᱱᱮᱛᱟᱨ ᱟᱞᱮ ᱦᱚᱸᱠᱚ ᱞᱟᱹᱭᱟᱞᱮ ᱠᱟᱱᱟ ᱱᱚᱣᱟ ᱵᱤᱡᱽᱱᱮᱥ ᱥᱮ ᱵᱮᱯᱟᱨ ᱫᱚ ᱟᱹᱰᱤ ᱵᱷᱟᱹᱜᱤ ᱜᱮᱭᱟ ᱪᱮᱫᱟᱜ ᱥᱮ ᱟᱢ ᱡᱩᱫᱤ ᱨᱩᱣᱟᱹᱜ ᱟᱡᱟᱨ ᱞᱮᱱᱠᱷᱟᱱ ᱯᱩᱭᱥᱟᱹᱼᱴᱟᱠᱟ ᱠᱚ ᱚᱠᱟᱨᱮᱢ ᱧᱟᱢᱟ ᱚᱱᱟᱛᱮ ᱟᱞᱮ ᱟᱛᱳ ᱨᱤᱱ ᱦᱚᱲ ᱠᱚᱫᱚ ᱟᱨ ᱟᱞᱮ ᱚᱲᱟᱜ ᱦᱚᱲ ᱦᱚᱸ ᱡᱟᱦᱟᱸ ᱞᱮᱠᱟ ᱵᱤᱨᱼᱵᱩᱨᱩ ᱨᱮᱱᱟᱜ ᱥᱟᱠᱟᱢ ᱫᱟᱹᱛᱟᱹᱱᱤ ᱦᱟᱴᱟᱜ ᱠᱷᱟᱹᱧᱪᱤ ᱢᱮᱨᱚᱢ ᱥᱤᱢ ᱥᱩᱠᱨᱤ ᱮᱢᱟᱱ ᱠᱚᱞᱮ ᱵᱮᱯᱟᱨ ᱜᱮᱭᱟ ᱪᱮᱫᱟᱜ ᱥᱮ ᱟᱢ ᱡᱩᱫᱤ ᱴᱟᱠᱟᱢ ᱫᱚᱦᱚ ᱠᱚᱜ ᱠᱷᱟᱱ ᱡᱟᱦᱟᱸ ᱛᱤᱥ ᱚᱱᱠᱟᱱ ᱥᱚᱢᱚᱭ ᱨᱩᱣᱟᱹᱜ ᱟᱡᱟᱨ ᱠᱚᱨᱮᱢ ᱯᱟᱲᱟᱣ ᱞᱮᱱᱠᱷᱟᱱ ᱢᱟᱨᱟᱝ ᱰᱟᱠᱴᱚᱨ ᱚᱲᱟᱜ ᱠᱚᱨᱮ ᱫᱚ ᱟᱹᱰᱤ ᱰᱷᱮᱹᱨ ᱯᱩᱭᱥᱟᱹ ᱠᱚ ᱦᱟᱛᱟᱣᱟ ᱚᱱᱟᱛᱮ ᱨᱩᱣᱟᱹᱼᱦᱟᱹᱥᱩ ᱥᱩᱢᱩᱝ ᱞᱟᱹᱜᱤᱫ ᱫᱚ ᱵᱟᱝᱟ ᱟᱢ ᱵᱩᱰᱷᱤᱼᱦᱟᱲᱟᱢ ᱥᱚᱢᱚᱭ ᱱᱟᱯᱟᱭ ᱛᱮ ᱡᱤᱭᱚᱱ ᱠᱷᱟᱸᱰᱟᱣ ᱞᱟᱹᱜᱤᱫ ᱦᱚᱸ ᱟᱢ ᱱᱟᱯᱟᱭ ᱡᱩᱫᱤ ᱯᱩᱭᱥᱟᱹ ᱠᱚᱢ ᱡᱚᱢᱟ ᱠᱟᱜ ᱠᱷᱟᱱ ᱟᱢ ᱨᱩᱣᱟᱹᱜ ᱟᱡᱟᱨ ᱥᱚᱢᱚᱭ ᱦᱚᱸ ᱱᱟᱯᱟᱭ ᱛᱮ ᱚᱱᱟ ᱢᱟᱨᱟᱝ ᱰᱟᱠᱴᱚᱨ ᱚᱲᱟᱜ ᱠᱚᱨᱮᱢ ᱵᱮᱥ ᱫᱟᱲᱮᱭᱟᱜᱼᱟ ᱟᱨ ᱚᱸᱰᱮ ᱠᱷᱚᱱ ᱟᱢ ᱥᱮᱱᱟᱛᱮᱫ ᱦᱚᱸ ᱵᱟᱠᱷᱟᱱ ᱯᱩᱭᱥᱟᱹ ᱵᱟᱭ ᱛᱟᱦᱮᱱ ᱠᱷᱟᱱ ᱵᱟᱝᱠᱚ ᱦᱟᱜᱛᱟᱣᱟ ᱚᱱᱟᱛᱮ ᱱᱟᱦᱟᱜ ᱡᱩᱜᱽ ᱨᱮ ᱵᱮᱯᱟᱨ ᱫᱚ ᱟᱹᱰᱤ ᱜᱮ ᱢᱟᱨᱟᱝ ᱡᱤᱱᱤᱥ ᱠᱟᱱᱟ ᱵᱮᱯᱟᱨ ᱠᱷᱟᱱᱮᱢ ᱱᱟᱯᱟᱭ ᱛᱮᱢ ᱛᱟᱦᱮᱱᱟ ᱯᱩᱭᱥᱟᱹ ᱠᱚᱢ ᱟᱨᱡᱟᱣ ᱡᱚᱝᱟ ᱟᱞᱮ ᱟᱛᱳ ᱨᱮᱫᱚ ᱟᱹᱰᱤ ᱟᱭᱢᱟ ᱦᱚᱲ ᱜᱮ ᱚᱲᱟᱜᱼᱚᱲᱟᱜ ᱜᱮ ᱟᱫᱷᱮᱱ ᱠᱚᱫᱚ ᱥᱤᱢ ᱥᱩᱠᱨᱤ ᱠᱚ ᱵᱮᱯᱟᱨᱟ ᱟᱫᱷᱮᱱ ᱠᱚᱫᱚ ᱫᱟᱹᱛᱟᱹᱱᱤ ᱮᱢᱟᱱ ᱟᱨ ᱟᱫᱷᱮᱱ ᱠᱚᱫᱚ ᱥᱟᱠᱟᱢ ᱫᱟᱹᱛᱟᱹᱱᱤ ᱟᱨ ᱟᱫᱷᱮᱱ ᱠᱚᱫᱚ ᱛᱤᱨᱤᱞ ᱛᱟᱨᱚᱯ ᱡᱟᱦᱟᱸ ᱜᱮ ᱵᱤᱨᱼᱵᱩᱨᱩ ᱨᱮ ᱧᱟᱢᱚᱜ ᱡᱚ ᱡᱤᱱᱤᱥ ᱚᱱᱟ ᱠᱚ ᱥᱟᱱᱟᱢᱟᱜ ᱜᱮᱞᱮ ᱵᱮᱯᱟᱨᱟ ᱟᱨ ᱡᱚᱛᱚ ᱦᱚᱲ ᱜᱮ ᱡᱟᱦᱟᱸ ᱨᱮ ᱢᱟᱨᱟᱝ ᱵᱟᱡᱟᱨ ᱞᱟᱜᱟᱜᱼᱟ ᱥᱮ ᱮᱢᱟᱱ ᱠᱚᱨᱮ ᱦᱚᱸᱞᱮ ᱤᱫᱤ ᱜᱮᱭᱟ ᱟᱨ ᱡᱟᱹᱥᱛᱤ ᱠᱟᱛᱮ ᱫᱚ ᱵᱤᱨᱼᱵᱩᱨᱩ ᱨᱮᱱᱟᱜ ᱥᱟᱠᱟᱢ ᱫᱟᱹᱛᱟᱹᱱᱤ ᱮᱢᱟᱱᱼᱛᱮᱢᱟᱱ ᱠᱚ ᱟᱞᱮ ᱫᱚ ᱟᱞᱮ ᱟᱛᱳ ᱨᱮ ᱢᱤᱫᱴᱟᱹᱝ ᱟᱹᱰᱤ ᱦᱟᱴ ᱢᱟᱨᱟᱝ ᱦᱟᱴ ᱞᱟᱜᱟᱜᱼᱟ ᱟᱨ ᱱᱚᱣᱟ ᱦᱟᱴ ᱨᱮᱫᱚ ᱥᱟᱱᱟᱢ ᱞᱮᱠᱟᱱ ᱡᱤᱞ ᱦᱟᱹᱠᱩ ᱡᱚᱛᱚᱱᱟᱜ ᱠᱚ ᱧᱟᱢᱚᱜᱼᱟ ᱢᱮᱱᱠᱷᱟᱱ ᱟᱞᱮ ᱟᱛᱳ ᱨᱮᱫᱚ ᱟᱞᱮ ᱨᱮᱱ ᱦᱚᱲ ᱠᱚᱫᱚ ᱟᱞᱮ ᱫᱚ ᱥᱤᱢ ᱥᱩᱠᱨᱤ ᱴᱷᱮᱱ ᱠᱷᱚᱱ ᱵᱷᱤᱰᱤ ᱢᱮᱨᱚᱢ ᱫᱟᱹᱛᱟᱹᱱᱤ ᱥᱟᱠᱟᱢ ᱮᱢᱟᱱ ᱠᱚ ᱟᱹᱰᱤ ᱜᱮᱞᱮ ᱵᱮᱯᱟᱨᱟ ᱪᱮᱫᱟᱜ ᱥᱮ ᱟᱛᱳ ᱨᱮ ᱦᱟᱴ ᱦᱩᱭᱩᱜ ᱠᱷᱟᱱ ᱱᱟᱯᱟᱭ ᱛᱮᱞᱮ ᱵᱮᱯᱟᱨ ᱫᱟᱲᱮᱭᱟᱜᱼᱟ ᱟᱨ ᱯᱩᱭᱥᱟᱹ ᱴᱟᱠᱟ ᱠᱚᱞᱮ ᱟᱨᱡᱟᱣ ᱡᱚᱝᱼᱟ